ᱦᱮᱸ ᱦᱮᱞᱳ ᱚᱠᱚᱭᱮᱢ ᱞᱟᱹᱭᱮᱫᱼᱟ ᱚ ᱟᱹᱞᱤᱧ ᱫᱚ ᱡᱤᱞ ᱟᱹᱠᱷᱨᱤᱧᱤᱜ ᱡᱤᱞ ᱫᱚᱠᱟᱱ ᱠᱟᱱᱟᱞᱤᱧ ᱦᱮᱸ ᱦᱮᱸ ᱦᱮᱸ ᱪᱮᱫ ᱚᱱᱠᱟ ᱫᱚ ᱥᱤᱢ ᱡᱤᱞ ᱦᱚᱸ ᱧᱟᱢᱚᱜᱼᱟ ᱜᱮᱰᱮ ᱡᱤᱞ ᱦᱚᱸ ᱧᱟᱢᱚᱜᱼᱟ ᱵᱚᱭᱞᱟᱨ ᱦᱚᱸ ᱧᱟᱢᱚᱜ ᱜᱮᱭᱟ ᱟᱨ ᱡᱟᱦᱟᱸ ᱛᱤᱥ ᱡᱟᱦᱟᱸ ᱛᱤᱥ ᱠᱟ ᱥᱤ ᱡᱤᱞ ᱦᱚᱸ ᱧᱟᱢᱚᱜᱼᱟ ᱚᱱᱟᱫᱚ ᱫᱤᱱ ᱫᱚ ᱵᱟᱭ ᱧᱟᱢᱚᱜᱼᱟ ᱟᱹᱞᱤᱧ ᱴᱷᱮᱱ ᱯᱟᱲᱟᱜᱼᱟ ᱟᱴᱥᱚ ᱴᱟᱠᱟ ᱠᱤᱞᱳ ᱦᱳᱭ ᱯᱳᱞᱴᱨᱤ ᱡᱤᱞ ᱫᱚ ᱵᱟᱨ ᱥᱟᱭ ᱦᱮᱸ ᱫᱮᱥᱤ ᱦᱚᱸ ᱧᱟᱢᱚᱜ ᱜᱮᱭᱟ ᱚᱱᱟ ᱠᱷᱟᱹᱥᱤ ᱡᱤᱞ ᱠᱷᱚᱱ ᱢᱤᱫ ᱥᱟᱭ ᱠᱚᱢᱼᱟ ᱮᱭᱟᱭ ᱥᱟᱭ ᱟᱫᱚ ᱪᱮᱫ ᱡᱤᱞ ᱫᱚᱨᱠᱟᱨᱟ ᱦᱮᱸ ᱥᱚᱥᱛᱟ ᱨᱮᱫᱚ ᱦᱟᱸᱜ ᱯᱳᱞᱴᱨᱤ ᱡᱤᱞ ᱜᱮ ᱟᱨ ᱜᱮᱰᱮ ᱡᱤᱞ ᱦᱚᱸ ᱠᱚᱢ ᱫᱷᱟᱨᱟ ᱜᱮᱭᱟ ᱫᱟᱢ ᱫᱚ ᱚᱱᱟᱫᱚ ᱯᱩᱱ ᱥᱟᱭ ᱟᱫᱚ ᱪᱮᱫ ᱡᱤᱞ ᱵᱮᱱ ᱦᱟᱛᱟᱣᱟ ᱦᱳᱭ ᱟᱫᱚ ᱦᱩᱭ ᱫᱟᱲᱮᱭᱟᱜ ᱮᱴᱟᱜ ᱨᱮᱦᱚᱸ ᱧᱟᱢᱚᱜ ᱜᱮᱭᱟ ᱢᱮᱱᱠᱷᱟᱱ ᱟᱹᱞᱤᱧᱟᱜ ᱫᱚ ᱨᱚᱠᱟ ᱨᱚᱠᱟᱱᱟᱜ ᱡᱤᱞ ᱛᱟᱦᱮᱱᱟ ᱥᱮ ᱟᱹᱞᱤᱧ ᱵᱟᱥᱠᱮ ᱡᱤᱞ ᱵᱟᱹᱞᱤᱧ ᱮᱢᱚᱜᱼᱟ ᱚᱱᱟ ᱪᱤᱠᱟ ᱟᱹᱞᱤᱧ ᱴᱷᱮᱱ ᱟᱹᱵᱤᱱ ᱵᱤᱱ ᱡᱟᱦᱟᱸ ᱞᱮᱠᱟ ᱥᱤᱢ ᱡᱤᱞ ᱥᱮ ᱜᱮᱰᱮ ᱡᱤᱞ ᱥᱮ ᱵᱚᱭᱞᱟᱨ ᱟᱹᱵᱤᱱ ᱵᱤᱱ ᱦᱤᱡᱩᱜᱼᱟ ᱟᱨᱞᱤᱧ ᱜᱮᱫ ᱠᱚᱣᱟ ᱮᱠᱫᱚᱢ ᱤᱭᱟᱹᱣᱟᱜ ᱜᱮ ᱨᱚᱠᱟᱣᱟᱜ ᱜᱮ ᱵᱟᱥᱠᱮᱭᱟᱜ ᱦᱚᱲ ᱞᱮᱠᱟᱜᱮ ᱥᱟᱨᱮᱡ ᱠᱟᱱᱟ ᱚᱱᱟᱞᱤᱧ ᱢᱮᱥᱟᱭᱟ ᱚᱱᱠᱟᱱ ᱠᱟᱛᱷᱟ ᱫᱚ ᱵᱟᱝ ᱠᱟᱱᱟ ᱚᱱᱟ ᱪᱤᱠᱟᱹᱱᱟ ᱟᱹᱞᱤᱧ ᱴᱷᱮᱱ ᱫᱟᱢ ᱦᱚᱸ ᱠᱟᱹᱴᱤᱡ ᱵᱟᱹᱲᱛᱤ ᱧᱚᱜ ᱜᱮᱭᱟ ᱦᱚᱲ ᱠᱷᱚᱱ ᱫᱚ ᱢᱚᱬᱮ ᱴᱟᱠᱟ ᱡᱟᱹᱥᱛᱤ ᱜᱮᱭᱟ ᱦᱳᱭ ᱵᱟᱠᱷᱟᱱ ᱦᱟᱸᱜ ᱵᱤᱱ ᱢᱮᱱᱟ ᱦᱮᱡ ᱠᱟᱛᱮᱫ ᱠᱤ ᱦᱚᱲ ᱴᱷᱮᱱ ᱫᱚ ᱠᱚᱢ ᱧᱚᱜ ᱛᱮ ᱧᱟᱢᱚᱜ ᱠᱟᱱᱟ ᱢᱮᱱᱠᱷᱟᱱ ᱩᱱᱠᱩ ᱫᱚ ᱦᱚᱞᱟᱱᱟᱜ ᱢᱟᱱᱮ ᱥᱟᱨᱮᱡ ᱠᱚᱜᱼᱟ ᱮᱱᱠᱷᱟᱱ ᱚᱱᱟ ᱦᱚᱸᱠᱚ ᱢᱮᱥᱟ ᱧᱚᱜ ᱠᱟᱜᱼᱟ ᱦᱳᱭ ᱟᱫᱚ ᱦᱟᱸᱜ ᱟᱹᱵᱤᱱ ᱡᱟᱦᱟᱸ ᱛᱤᱱᱟᱹᱜ ᱵᱤᱱ ᱧᱟᱢᱟ ᱩᱱᱟᱹᱜ ᱜᱮ ᱧᱟᱢᱚᱜᱼᱟ ᱞᱮᱠᱤᱱ ᱚᱱᱮ ᱢᱟᱲᱟᱝ ᱨᱮᱫᱚ ᱵᱟᱹᱞᱤᱧ ᱜᱮᱫ ᱠᱟᱜᱼᱟ ᱥᱮ ᱟᱹᱞᱤᱧ ᱫᱚ ᱟᱹᱵᱤᱱ ᱵᱤᱱ ᱦᱤᱡᱩᱜᱼᱟ ᱡᱟᱦᱟᱸ ᱛᱤᱱᱟᱹᱜ ᱵᱤᱱ ᱢᱮᱱᱟ ᱩᱱᱟᱹᱜ ᱜᱮ ᱜᱮᱫ ᱦᱩᱭᱩᱜᱼᱟ ᱜᱮᱫ ᱠᱚᱫᱚ ᱤᱧᱟᱹᱜ ᱫᱚ ᱠᱟᱹᱡ ᱥᱚᱢᱚᱭ ᱦᱟᱛᱟᱣ ᱜᱮᱭᱟ ᱪᱤᱠᱟᱹᱛᱮ ᱟᱹᱞᱤᱧ ᱡᱚᱛᱚ ᱛᱟᱡᱟ ᱵᱟᱞᱟ ᱜᱮᱭ ᱧᱟᱢᱚᱜ ᱠᱟᱱᱟᱭ ᱥᱮ ᱨᱚᱠᱟ ᱵᱟᱞᱟᱜᱮ ᱧᱟᱢᱚᱜ ᱠᱟᱱᱟ ᱟᱨ ᱛᱤᱱᱟᱹᱜ ᱵᱤᱱ ᱧᱟᱢ ᱠᱟᱱᱟ ᱟᱹᱞᱤᱧ ᱫᱚ ᱢᱟᱲᱟᱝ ᱨᱮᱫᱚ ᱦᱟᱸᱜ ᱟᱹᱵᱤᱱ ᱵᱤᱱ ᱦᱤᱡᱩᱜᱼᱟ ᱛᱚᱵᱮ ᱟᱱᱟᱝ ᱜᱮᱞᱤᱧ ᱜᱮᱫᱮᱜ ᱠᱚᱣᱟ ᱛᱤᱱᱟᱹᱜ ᱜᱟᱱ ᱫᱚᱨᱠᱟᱨ ᱟᱪᱪᱷᱟ ᱚ ᱦᱚᱸ ᱦᱳᱭ ᱟᱫᱚ ᱦᱟᱸᱜ ᱚᱱᱮ ᱚᱱᱠᱟ ᱟᱫᱚ ᱫᱟᱢ ᱜᱮᱭᱟ ᱟᱫᱚ ᱜᱮᱫᱟᱜ ᱵᱮᱱ ᱤᱫᱤᱭᱟᱥᱮ ᱜᱳᱴᱟ ᱠᱚᱵᱮᱱ ᱤᱫᱤ ᱠᱚᱣᱟ ᱟᱹᱠᱷᱨᱤᱧ ᱞᱟᱹᱜᱤᱫ ᱫᱚ ᱜᱳᱴᱟ ᱫᱚ ᱠᱚᱢ ᱫᱷᱟᱨᱟ ᱜᱮ ᱟᱫᱚ ᱚᱱᱟᱫᱚ ᱡᱟᱦᱟᱸ ᱞᱮᱠᱟ ᱟᱢᱮᱢ ᱟᱹᱠᱷᱨᱤᱧᱟ ᱮᱱᱠᱷᱟᱱ ᱦᱳᱭ ᱦᱳᱭ ᱦᱳᱭ ᱴᱷᱤᱠ ᱜᱮᱭᱟ ᱛᱚᱵᱮ ᱧᱟᱢ ᱠᱚᱣᱟᱵᱤᱱ ᱦᱟᱸᱜ ᱴᱷᱤᱠ